ᱡᱚᱦᱟᱨ ᱜᱮ ᱜᱚᱝᱠᱮ ᱟᱹᱞᱤᱧ ᱡᱷᱟᱲᱜᱮᱨᱟᱢ ᱠᱷᱚᱱ ᱞᱤᱧ ᱞᱟᱹᱭᱮᱫᱟ ᱟᱡᱚᱫᱤᱭᱟ ᱵᱩᱨᱩ ᱨᱮ ᱚᱠᱟ ᱞᱮᱠᱟᱱ ᱟᱹᱪᱩᱨ ᱡᱟᱭᱜᱟ ᱪᱮᱫ ᱞᱮᱠᱟᱱ ᱟᱹᱪᱩᱨ ᱡᱟᱭᱜᱟ ᱢᱮᱱᱟᱜᱼᱟ ᱜᱚᱴᱟ ᱟᱡᱚᱫᱤᱭᱟᱹ ᱨᱮᱱᱟᱝ ᱡᱟᱭᱜᱟ ᱜᱮ ᱧᱮᱞ ᱥᱟᱱᱟᱧᱟ ᱜᱚᱝᱠᱮ ᱛᱟᱦᱚᱞᱮ ᱟᱡᱚᱫᱤᱭᱟᱹ ᱵᱩᱨᱩ ᱫᱚ ᱜᱚᱝᱠᱮ ᱛᱤᱥ ᱥᱮᱱ ᱞᱮᱱᱠᱷᱟᱱ ᱵᱷᱟᱞᱮᱜᱼᱟ ᱟᱪᱪᱷᱟ ᱜᱚᱝᱠᱮ

ᱟᱪᱪᱷᱟ ᱜᱚᱝᱠᱮ ᱛᱟᱦᱚᱞᱮ ᱱᱚᱛᱮ ᱟᱡᱚᱫᱤᱭᱟᱹ ᱵᱩᱨᱩ ᱨᱮᱱᱟᱝ ᱞᱚᱡ ᱠᱚᱫᱚ ᱵᱷᱟᱲᱟ ᱫᱚ ᱪᱮᱫ ᱞᱮᱠᱟ ᱥᱮ ᱪᱮᱫ ᱞᱮᱠᱟ ᱵᱷᱟᱵ ᱟᱪᱪᱷᱟ ᱟᱨᱚ ᱚᱱᱟᱠᱟ ᱵᱟᱰᱟᱭ ᱥᱟᱱᱟᱭᱮᱫ ᱞᱤᱧᱟᱹ ᱡᱮ ᱚᱸᱰᱮ ᱟᱪ ᱟᱹᱪᱩᱨ ᱞᱮᱠᱟᱱᱟᱜ ᱵᱮᱵᱚᱥᱛᱟ ᱠᱚᱫᱚ ᱪᱮᱫ ᱢᱮᱱᱟᱜᱼᱟ ᱜᱚᱝᱠᱮ ᱚᱠᱟ ᱚᱠᱟ ᱪᱟᱸᱫᱚ ᱜᱚᱝᱠᱮ ᱨᱟᱠᱟᱵᱽ ᱞᱮᱱᱠᱷᱟᱱ ᱵᱷᱟᱞᱮᱜᱼᱟ ᱚᱱᱠᱟᱱ ᱧᱮᱞ ᱨᱮᱱᱟᱝ ᱡᱟᱭᱜᱟ ᱠᱚ ᱧᱮᱞᱚᱜᱼᱟ ᱟᱪᱪᱷᱟ ᱴᱷᱤᱠ ᱜᱮᱭᱟ ᱜᱚᱝᱠᱮ ᱛᱟᱦᱚᱞᱮ ᱦᱚᱡᱟᱨ ᱜᱮ ᱦᱮᱸ ᱴᱷᱤᱠ ᱜᱮᱭᱟ